ᱯᱚᱨᱚᱵᱽ ᱨᱮᱫᱚ ᱟᱞᱮ ᱫᱚ ᱯᱮ ᱢᱟᱦᱟ ᱢᱟᱲᱟᱝ ᱨᱮ ᱦᱟᱺᱰᱤ ᱞᱮ ᱫᱚᱦᱚᱭᱟ ᱟᱨ ᱯᱚᱨᱚᱵᱽ ᱨᱮᱞᱮ ᱵᱚᱸᱜᱟᱼᱵᱳᱨᱳᱜᱼᱟ ᱡᱟᱦᱟᱸ ᱞᱮᱠᱟ ᱩᱢ ᱱᱟᱲᱠᱟ ᱠᱟᱛᱮ ᱵᱷᱤᱛᱟᱹᱨ ᱨᱮ ᱦᱟᱯᱲᱟᱢ ᱵᱚᱸᱜᱟ ᱞᱮ ᱪᱚᱰᱚᱨ ᱟᱠᱚᱣᱟ ᱟᱨ ᱯᱚᱨᱚᱵᱽ ᱫᱚ ᱥᱚᱦᱨᱟᱭ ᱵᱟᱦᱟ ᱯᱩᱥ ᱯᱚᱨᱚᱵᱽ ᱨᱟᱡᱟ ᱥᱟᱠᱨᱟᱛ ᱪᱷᱟᱹᱛᱩ ᱠᱩᱰᱟᱹ ᱯᱚᱨᱚᱵᱽ ᱚᱱᱟ ᱠᱚ ᱰᱷᱮᱹᱨ ᱞᱮ ᱢᱟᱱᱟᱣᱟ ᱟᱨ ᱟᱞᱮ ᱫᱚ ᱦᱟᱛᱚᱢ ᱠᱩᱢᱟᱹᱝ ᱫᱤᱫᱤᱼᱛᱮᱧᱟᱝ ᱠᱚᱞᱮ ᱦᱚᱦᱚ ᱟᱠᱚᱣᱟ ᱟᱨ ᱡᱟᱦᱟᱸ ᱞᱮᱠᱟ ᱡᱤᱞ ᱯᱤᱴᱷᱟᱹ ᱥᱩᱠᱨᱤ ᱡᱤᱞ ᱯᱤᱴᱷᱟᱹ ᱥᱤᱢ ᱡᱤᱞ ᱯᱤᱴᱷᱟᱹᱞᱮ ᱵᱮᱱᱟᱣᱟ ᱟᱨ ᱟᱫᱷᱟᱱᱼᱟᱫᱷᱟᱱ ᱯᱚᱨᱚᱵᱽ ᱠᱚᱨᱮ ᱫᱚ ᱜᱩᱲ ᱯᱤᱴᱷᱟᱹ ᱦᱚᱸᱞᱮ ᱵᱮᱱᱟᱣᱟ ᱟᱨ ᱟᱞᱮ ᱫᱚ ᱚᱱᱟ ᱯᱤᱴᱷᱟᱹ ᱠᱚ ᱵᱮᱱᱟᱣ ᱟᱛᱮ ᱦᱟᱛᱚᱢᱼᱠᱩᱢᱟᱹᱝ ᱫᱟᱹᱭᱼᱛᱮᱧᱟᱝ ᱞᱮ ᱠᱷᱟᱣᱟᱣ ᱠᱚᱛᱮ ᱟᱨᱞᱮ ᱵᱤᱫᱟᱹᱭ ᱠᱟᱠᱚᱣᱟ ᱟᱨ ᱟᱹᱰᱤ ᱱᱟᱯᱟᱭ ᱵᱩᱡᱷᱟᱹᱜᱼᱟ ᱯᱚᱨᱚᱵᱽ ᱨᱮᱫᱚ ᱱᱚᱝᱠᱟ ᱡᱤᱞ ᱯᱤᱴᱷᱟᱹ ᱡᱚᱢ ᱠᱮᱫ ᱞᱮᱠᱟᱞᱮ ᱵᱩᱡᱷᱟᱹᱣᱟ ᱟᱨ ᱱᱟᱯᱟᱭ ᱵᱩᱡᱷᱟᱹᱜᱼᱟ